ᱱᱚᱝᱠᱟᱱ ᱢᱮᱞᱟ ᱫᱚ ᱢᱤᱫᱴᱮᱱ ᱫᱤᱱ ᱴᱷᱤᱠ ᱠᱟᱛᱮ ᱦᱩᱭᱩᱜᱼᱟ ᱡᱮᱢᱚᱱ ᱯᱳᱥᱢᱮᱞᱟ ᱚᱱᱟᱫᱚ ᱯᱳᱥᱢᱟᱥ ᱥᱚᱢᱚᱭ ᱦᱤᱡᱩᱜᱼᱟ ᱚᱝᱠᱟᱜᱮ ᱟᱭᱢᱟ ᱞᱮᱠᱟᱱ ᱡᱟᱛᱨᱟ ᱥᱮ ᱢᱮᱞᱟ ᱢᱮᱱᱟᱜᱼᱟ ᱟᱨ ᱤᱧᱟᱹᱜ ᱜᱤᱫᱽᱨᱟᱹ ᱨᱮᱭᱟᱜ ᱚᱵᱷᱤᱜᱽᱜᱚᱛᱟ ᱫᱚ ᱦᱩᱭᱩᱜ ᱠᱟᱱᱟ ᱤᱧ ᱫᱚ ᱦᱩᱰᱤᱧ ᱨᱮ ᱤᱧᱨᱮᱱ ᱜᱟᱛᱮ ᱠᱚ ᱥᱟᱞᱟᱜ ᱫᱚ ᱵᱟᱝ ᱤᱧ ᱟᱭᱳ ᱵᱟᱵᱟ ᱥᱟᱞᱟᱜ ᱤᱧ ᱪᱟᱞᱟᱜ ᱠᱟᱱ ᱛᱟᱦᱮᱸᱫᱼᱟ ᱟᱨ ᱚᱸᱰᱮ ᱥᱮᱱᱠᱟᱛᱮ ᱫᱚᱢᱮ ᱜᱤᱧ ᱨᱟᱜ ᱵᱟᱲᱟᱭᱮᱫ ᱠᱟᱱ ᱛᱟᱦᱮᱸᱫᱼᱟ ᱪᱮᱫᱟᱜ ᱥᱮ ᱦᱟᱱᱟ ᱦᱟᱛᱟᱣᱟᱹᱧᱵᱮᱱ ᱱᱚᱣᱟ ᱦᱟᱛᱟᱣᱟᱹᱧᱵᱮᱱ ᱮᱢᱚᱱᱠᱤ ᱜᱩᱲᱫᱟᱹᱣ ᱦᱩᱧ ᱜᱩᱲᱫᱟᱹᱣ ᱵᱟᱲᱟᱣᱟᱠᱟᱱᱟ ᱛᱚᱠᱷᱚᱱ ᱫᱚ ᱠᱟᱹᱴᱤᱡ ᱥᱚᱢᱚᱭᱟᱜ ᱩᱭᱦᱟᱹᱨᱜᱮ ᱟᱹᱰᱤᱜᱮ ᱱᱟᱯᱟᱭᱟ ᱛᱚᱠᱷᱚᱱ ᱡᱚᱢᱼᱧᱩ ᱥᱮ ᱠᱤᱪᱨᱤᱡ ᱠᱷᱟᱺᱰᱩᱣᱟᱹᱜ ᱥᱟᱱᱟᱢ ᱜᱮ ᱜᱚ ᱵᱟᱵᱟ ᱱᱤᱭᱮᱜᱮ ᱟᱨ ᱡᱟᱦᱟᱸᱜᱮᱢ ᱪᱟᱞᱟᱜᱼᱟ ᱜᱚ ᱵᱟᱵᱟ ᱥᱟᱛᱮᱜ ᱠᱟᱹᱴᱤᱡ ᱥᱚᱢᱚᱭᱟᱜ ᱚᱵᱷᱤᱜᱽᱜᱚᱛᱟ ᱟᱹᱰᱤ ᱱᱟᱯᱟᱭ ᱟᱹᱰᱤ ᱵᱷᱟᱹᱜᱤ ᱟᱹᱰᱤᱜᱮ ᱫᱤᱥᱟᱹᱣᱟᱱᱟᱜ ᱡᱤᱱᱤᱥ ᱠᱟᱱᱟ